ᱟᱞᱮ ᱟᱛᱳ ᱨᱮ ᱟᱭᱢᱟ ᱞᱮᱠᱟᱱᱟᱜ ᱵᱮᱵᱥᱟ ᱢᱮᱱᱟᱜᱼᱟ ᱡᱮᱢᱚᱱ ᱦᱳᱲ ᱵᱮᱵᱥᱟ ᱟᱨ ᱥᱚᱵᱡᱤ ᱵᱮᱵᱥᱟ ᱟᱨᱚ ᱟᱭᱢᱟ ᱜᱚᱴᱟᱱ ᱟᱭᱢᱟ ᱞᱮᱠᱟᱱᱟᱜ ᱵᱮᱵᱥᱟ ᱢᱮᱱᱟᱜᱼᱟ ᱡᱮᱢᱚᱱ ᱡᱚᱱᱚᱜ ᱜᱟᱞᱟᱝ ᱯᱟᱹᱴᱭᱟᱹ ᱜᱟᱞᱟᱝ ᱦᱟᱴᱟᱜ ᱟᱨ ᱱᱚᱝᱠᱟᱜᱮ ᱟᱭᱢᱟ ᱞᱮᱠᱟᱱᱟᱜ ᱵᱮᱵᱥᱟ ᱢᱮᱱᱟᱜᱼᱟ ᱟᱫᱚ ᱡᱮᱢᱚᱱ ᱱᱚᱜᱼᱚᱭ ᱦᱟᱺᱰᱤ ᱯᱟᱹᱣᱨᱟᱹ ᱱᱚᱣᱟ ᱛᱮᱦᱚᱸ ᱟᱹᱰᱤ ᱦᱚᱲᱟᱜ ᱟᱹᱰᱤ ᱦᱚᱲᱟᱜ ᱫᱤᱱ ᱪᱟᱞᱟᱜ ᱠᱟᱱᱟ ᱥᱮ ᱱᱚᱣᱟ ᱵᱮᱵᱥᱟ ᱞᱮᱠᱟᱛᱮ ᱢᱮᱫᱴᱮᱱ ᱦᱚᱨᱱ ᱠᱚ ᱵᱩᱡᱷᱟᱹᱣᱫᱟ ᱚᱱᱠᱟᱜᱮ ᱟᱨᱚ ᱟᱭᱢᱟ ᱞᱮᱠᱟᱱᱟᱜ ᱵᱮᱵᱥᱟ ᱢᱮᱱᱟᱜ ᱟᱠᱟᱫᱟ